ᱩᱵ ᱟᱨ ᱢᱮᱫᱦᱟ ᱡᱚᱛᱚᱱ ᱞᱟᱹᱜᱤᱫ ᱟᱵᱚ ᱪᱮᱫ ᱪᱮᱫ ᱵᱚᱱ ᱞᱟᱜᱟᱣᱟ ᱩᱵ ᱡᱚᱛᱚᱱ ᱞᱟᱹᱜᱤᱫ ᱟᱵᱚ ᱵᱚᱱ ᱞᱟᱜᱟᱣᱟ ᱴᱟᱺᱰᱤ ᱠᱮᱥᱟᱨᱤ ᱴᱟᱺᱰᱤ ᱠᱮᱥᱟᱨᱤ ᱛᱮ ᱫᱚ ᱩᱵ ᱮ ᱜᱷᱚᱱᱚᱭᱟ ᱡᱮᱞᱮᱧᱟᱭ ᱦᱮᱸᱫᱮᱭᱟᱭ ᱱᱤᱭᱟᱹ ᱡᱩᱫᱤ ᱟᱢ ᱥᱚᱯᱛᱟᱨᱮ ᱵᱟᱨ ᱯᱮ ᱫᱤᱱᱮᱢ ᱞᱟᱜᱟᱣ ᱫᱟᱲᱮᱭᱟᱜᱼᱟ ᱟᱹᱰᱤ ᱛᱟᱲᱟᱛᱟᱹᱲᱤᱜᱮ ᱟᱢᱮᱢᱧᱮᱞᱟ ᱩᱵ ᱱᱤᱭᱟᱹ ᱠᱚ ᱦᱮᱸᱫᱮᱜ ᱠᱟᱱ ᱛᱟᱢᱟ ᱡᱮᱞᱮᱧᱚᱜ ᱠᱟᱱ ᱛᱟᱢᱟ ᱟᱨ ᱜᱷᱚᱱᱚᱜ ᱠᱟᱱ ᱛᱟᱢᱟ ᱟᱨ ᱡᱚᱫᱤ ᱥᱮᱢᱯᱩ ᱵᱟᱫᱽ ᱫᱤᱭᱮ ᱚᱱᱟ ᱫᱚ ᱢᱤᱫ ᱨᱚᱠᱚᱢ ᱜᱟᱰᱟᱨ ᱧᱟᱢᱚᱜᱼᱟ ᱦᱟᱥᱟ ᱚᱱᱟ ᱦᱟᱥᱟ ᱫᱚᱠᱚ ᱢᱮᱛᱟᱜᱼᱟ ᱱᱟᱲᱠᱟ ᱦᱟᱥᱟ ᱡᱟᱦᱟᱸ ᱦᱟᱥᱟᱨᱮ ᱪᱮᱫ ᱜᱮ ᱢᱮᱥᱟᱞ ᱵᱟᱝ ᱛᱟᱦᱮᱱᱟ ᱵᱟᱝ ᱜᱤᱛᱤᱞ ᱠᱟᱠᱚᱨ ᱪᱮᱫ ᱜᱮ ᱵᱟᱝ ᱥᱩᱫᱷᱩ ᱞᱩᱢᱩᱧ ᱞᱩᱢᱩᱧ ᱦᱟᱥᱟ ᱚᱱᱟᱛᱮ ᱡᱩᱫᱤᱢ ᱱᱟᱲᱠᱟᱭᱟ ᱥᱮᱢᱯᱩ ᱠᱷᱚᱱ ᱦᱚᱸ ᱟᱨᱚ ᱢᱚᱡᱽ ᱟᱹᱭᱠᱟᱹᱜᱼᱟ ᱱᱚᱣᱟ ᱛᱮᱫᱚ ᱡᱮᱞᱮᱧᱚᱜᱼᱟ ᱜᱷᱚᱱᱚᱜᱼᱟ ᱟᱨ ᱦᱮᱸᱫᱮ ᱦᱚᱸ ᱦᱮᱸᱫᱮᱜᱼᱟ ᱱᱤᱭᱟᱹ ᱠᱚ ᱞᱟᱜᱟᱣ ᱠᱟᱛᱮᱜ ᱜᱮ ᱩᱵ ᱟᱵᱚ ᱵᱚᱱ ᱡᱚᱛᱚᱱ ᱫᱟᱲᱮᱭᱟᱜᱼᱟ ᱟᱨ ᱢᱮᱫᱦᱟᱸ ᱡᱚᱛᱚᱱ ᱞᱟᱹᱜᱤᱫ ᱢᱮᱫᱦᱟ ᱡᱚᱛᱚᱱ ᱞᱟᱹᱜᱤᱫ ᱜᱮ ᱠᱚᱭᱨᱤ ᱥᱟᱠᱟᱢ ᱥᱚᱯᱛᱟᱨᱮ ᱵᱟᱨ ᱯᱮ ᱫᱤᱱᱮᱢ ᱞᱟᱜᱟᱣᱟ ᱨᱤᱫ ᱜᱩᱸᱰᱟᱹ ᱠᱟᱛᱮᱜ ᱛᱟᱦᱞᱮ ᱢᱮᱫᱦᱟ ᱨᱮ ᱡᱟᱦᱟᱸ ᱫᱟᱜ ᱠᱚ ᱛᱩᱯᱩᱫ ᱠᱚᱠᱚ ᱛᱟᱦᱮᱱᱟ ᱚᱱᱟ ᱠᱚ ᱟᱭᱢᱟ ᱠᱚᱢᱚᱜᱼᱟ ᱟᱨ ᱥᱟᱥᱟᱝ ᱟᱨ ᱱᱤᱢ ᱜᱩᱸᱰᱟᱹ ᱨᱤᱫ ᱠᱟᱛᱮᱜ ᱞᱟᱜᱟᱣ ᱞᱮᱠᱷᱟᱱ ᱛᱩᱯᱩᱫ ᱪᱟᱵᱟᱜ ᱟᱠᱚ ᱢᱮᱫᱦᱟ ᱥᱟᱯᱷᱟ ᱧᱮᱞᱚᱜᱼᱟ ᱱᱤᱭᱟᱹ ᱠᱚ ᱛᱮᱜᱮ ᱟᱹᱵᱩ ᱩᱵ ᱟᱨ ᱢᱮᱫᱦᱟ ᱵᱚᱱ ᱡᱚᱛᱚᱱᱟ